ᱡᱚᱛᱚ ᱠᱷᱚᱱ ᱞᱟᱛᱮ ᱟᱵᱚ ᱵᱚᱱ ᱧᱮᱞᱟ ᱟᱵᱚᱣᱟᱜ ᱦᱚᱲᱢᱚ ᱨᱮ ᱯᱷᱩᱨᱛᱤ ᱥᱮ ᱨᱟᱹᱥᱠᱟᱹ ᱵᱮᱥ ᱢᱚᱱᱮ ᱥᱮ ᱵᱮᱥ ᱦᱚᱲᱢᱚ ᱵᱟᱭ ᱛᱟᱦᱮᱱ ᱠᱷᱟᱱ ᱫᱚ ᱡᱟᱦᱟᱱᱜ ᱠᱟᱹᱢᱤ ᱥᱮ ᱡᱟᱦᱟᱸ ᱤᱫᱤ ᱠᱟᱛᱮ ᱜᱮ ᱟᱵᱚ ᱵᱮᱥ ᱩᱭᱦᱟᱹᱨ ᱦᱚᱸ ᱵᱟᱵᱚ ᱫᱟᱲᱮᱭᱟᱜᱼᱟ ᱥᱮ ᱵᱮᱥ ᱠᱟᱹᱢᱤ ᱨᱮ ᱢᱚᱱᱮ ᱦᱚᱸ ᱵᱟᱭ ᱞᱟᱜᱟᱜᱼᱟ ᱱᱚᱣᱟ ᱠᱚ ᱢᱚᱱᱮ ᱥᱮ ᱟᱵᱚ ᱵᱮᱥ ᱱᱟᱯᱟᱭ ᱛᱟᱦᱮᱱ ᱞᱟᱹᱜᱤᱫᱛᱮ ᱜᱮᱢ ᱥᱮ ᱠᱷᱮᱞ ᱫᱚ ᱟᱹᱰᱤ ᱡᱚᱨᱩᱨᱤ ᱜᱮᱭᱟ ᱠᱷᱮᱞ ᱞᱮᱠᱷᱟᱱ ᱟᱵᱚᱣᱟᱜ ᱡᱚᱛᱚ ᱯᱟᱨᱴᱥ ᱨᱮᱱᱟᱜ ᱵᱮᱭᱟᱢ ᱦᱩᱭᱩᱜᱼᱟ ᱚᱱᱟ ᱥᱟᱶᱛᱮ ᱟᱵᱚᱣᱟᱜ ᱡᱟᱦᱟᱸ ᱨᱩᱣᱟᱹ ᱥᱮ ᱡᱟᱦᱟᱸ ᱚᱥᱩᱵᱤᱫᱟ ᱛᱟᱦᱮᱱᱟ ᱦᱚᱲᱢᱚ ᱨᱮᱱᱟᱜ ᱚᱱᱟ ᱵᱮᱭᱟᱢ ᱵᱟᱲᱟ ᱞᱮᱠᱷᱟᱱ ᱟᱹᱰᱤ ᱵᱮᱥ ᱵᱚᱱ ᱵᱩᱡᱷᱟᱹᱣᱟ ᱟᱨ ᱡᱚᱛᱚ ᱠᱤᱪᱷᱩ ᱜᱮ ᱠᱟᱹᱢᱤ ᱥᱮ ᱨᱩᱣᱟᱹᱜ ᱠᱷᱚᱱᱟ ᱦᱚᱸ ᱟᱹᱰᱤ ᱵᱚᱱ ᱵᱟᱧᱪᱟᱜᱼᱟ ᱚᱱᱟ ᱤᱫᱤ ᱠᱟᱛᱮ ᱜᱮᱢ ᱥᱮ ᱠᱷᱮᱞ ᱫᱚ ᱟᱵᱚ ᱦᱚᱲᱢᱚ ᱞᱟᱹᱜᱤᱫ ᱟᱹᱰᱤ ᱥᱮ ᱢᱟᱹᱱᱢᱤ ᱞᱟᱹᱜᱤᱫ ᱟᱹᱰᱤ ᱡᱚᱨᱩᱨᱤ ᱜᱮᱭᱟ ᱵᱮᱥ ᱯᱟᱲᱦᱟᱣ ᱵᱮᱥ ᱩᱭᱦᱟᱹᱨ ᱡᱟᱦᱟᱱᱟᱜ ᱠᱟᱹᱢᱤ ᱨᱮ ᱵᱮᱥ ᱢᱚᱱᱮ ᱠᱟᱛᱮ ᱠᱟᱹᱢᱤ ᱮᱠᱥᱟᱨ ᱥᱟᱭᱤᱡᱽ ᱥᱮ ᱵᱮᱭᱟᱢ ᱞᱮᱠᱷᱟᱱ ᱥᱮ ᱜᱮᱢ ᱞᱮᱠᱷᱟᱱ ᱜᱮ ᱟᱹᱰᱤ ᱯᱷᱟᱭᱫᱟ ᱨᱮᱵᱚᱱ ᱛᱟᱦᱮᱱᱟ